ᱤᱧᱟᱹᱜ ᱠᱩᱥᱤ ᱛᱮᱫᱚ ᱚᱱᱚᱬᱦᱮᱸ ᱠᱚᱜᱮᱧ ᱚᱞ ᱵᱟᱲᱟ ᱠᱟᱫᱟ ᱚᱱᱚᱬᱦᱮᱸ ᱛᱮ ᱚᱱᱚᱬᱦᱮᱸ ᱚᱞ ᱠᱟᱛᱮᱫ ᱫᱚ ᱥᱟᱶᱛᱟ ᱨᱮᱱ ᱦᱚᱲ ᱠᱚᱴᱷᱮᱱ ᱟᱹᱰᱤᱜᱟᱱ ᱥᱟᱸᱫᱮᱥ ᱥᱮᱴᱮᱨ ᱟᱠᱟᱱᱟ ᱥᱟᱸᱫᱮᱥ ᱥᱮᱴᱮᱨ ᱟᱠᱟᱱᱟ ᱟᱨ ᱤᱧ ᱫᱚ ᱟᱥᱚᱠᱟᱭᱛᱮ ᱥᱟᱱᱛᱟᱲᱤ ᱯᱟᱹᱨᱥᱤ ᱛᱮᱜᱮ ᱚᱞ ᱤᱧ ᱠᱩᱥᱤᱭᱟᱜᱼᱟ